ᱟᱞᱮ ᱟᱛᱳ ᱴᱚᱞᱟ ᱨᱮᱫᱚ ᱠᱚ ᱵᱤᱪᱟᱹᱨᱟ ᱵᱟᱹᱵᱩ ᱤᱭᱟᱹ ᱢᱟᱺᱡᱷᱤ ᱠᱚ ᱢᱟᱺᱡᱷᱤ ᱦᱚᱦᱚ ᱦᱚᱪᱚᱭᱟ ᱜᱚᱰᱮᱛᱮ ᱦᱚᱦᱚ ᱦᱚᱪᱚᱭᱟ ᱡᱮ ᱛᱮᱦᱮᱧ ᱫᱚ ᱟᱵᱚᱣᱟᱜ ᱟᱠᱷᱲᱟᱨᱮ ᱫᱩᱯᱲᱩᱵ ᱢᱮᱱᱟᱜᱼᱟ ᱠᱟᱹᱴᱤᱡ ᱱᱩᱠᱤᱱ ᱠᱤᱱ ᱪᱮᱫ ᱨᱮᱠᱤᱱ ᱪᱤᱠᱟᱹ ᱟᱠᱟᱱᱟ ᱥᱮ ᱵᱟᱹᱠᱤᱱ ᱪᱤᱠᱟᱹ ᱟᱠᱟᱱᱟ ᱚᱱᱟ ᱜᱮᱵᱚᱱ ᱵᱤᱪᱟᱹᱨ ᱛᱟᱹᱠᱤᱱᱟ ᱟᱸᱡᱚᱢ ᱥᱟᱸᱜᱮᱭᱟᱵᱚᱱ ᱟᱨ ᱱᱩᱠᱤᱱᱟᱜ ᱡᱚᱛᱚ ᱠᱚᱛᱮ ᱜᱮᱵᱚᱱ ᱥᱚᱢᱟᱫᱷᱟᱱ ᱠᱟᱜᱼᱟ ᱛᱤᱥ ᱨᱮᱦᱚᱸ ᱱᱚᱝᱠᱟ ᱠᱟᱹᱭᱡᱟᱹ ᱠᱷᱟᱹᱯᱟᱹᱨᱤ ᱫᱚ ᱟᱞᱚ ᱦᱩᱭᱩᱜ ᱛᱟᱹᱠᱤᱱᱼᱢᱟ ᱟᱫᱚ ᱤᱱᱟᱹ ᱠᱚᱜᱮ ᱠᱚ ᱵᱤᱪᱟᱹᱨ ᱵᱟᱹᱵᱩ ᱟᱫᱚ ᱪᱮᱫ ᱮᱢ ᱢᱮᱱᱟ